ᱟᱞᱮ ᱫᱚ ᱚᱲᱟᱜ ᱨᱟᱜᱤᱱᱛᱮ ᱚᱲᱟᱜ ᱠᱷᱚᱡ ᱵᱟᱹᱭᱦᱟᱹᱲ ᱧᱚᱜ ᱥᱮᱫ ᱨᱮᱞᱮ ᱵᱟᱜᱟᱱ ᱢᱮᱱᱟᱜ ᱛᱟᱞᱮᱭᱟ ᱚᱱᱟ ᱵᱟᱜᱟᱱ ᱜᱮ ᱵᱟᱜᱟᱱ ᱨᱮᱜᱮ ᱟᱭᱢᱟ ᱵᱮᱸᱜᱟᱲ ᱠᱚᱞᱮ ᱨᱚᱦᱚᱭ ᱟᱠᱟᱫᱟ ᱥᱮ ᱡᱷᱤᱸᱜᱟᱹ ᱠᱚᱞᱮ ᱨᱚᱦᱚᱭ ᱟᱠᱟᱫᱟ ᱠᱟᱨᱞᱟ ᱠᱚ ᱟᱨ ᱢᱚᱡᱽ ᱜᱮᱞᱮ ᱢᱟᱫ ᱛᱮᱞᱮ ᱮᱴᱮᱫ ᱟᱹᱪᱩᱨ ᱟᱠᱟᱫᱟ ᱡᱷᱟᱹᱞᱤ ᱠᱚᱞᱮ ᱞᱟᱜᱟᱣ ᱟᱠᱟᱫᱟ ᱚᱱᱟᱛᱮ ᱦᱟᱴ ᱛᱮᱥᱮ ᱵᱟᱡᱟᱨᱛᱮ ᱥᱚᱵᱽᱡᱤ ᱠᱤᱨᱤᱧ ᱵᱟᱞᱮ ᱪᱟᱞᱟᱜᱼᱟ ᱪᱮᱫᱟᱜ ᱮᱱᱛᱮᱫ ᱦᱟᱴ ᱨᱮᱫᱚ ᱟᱹᱰᱤ ᱠᱟᱛᱮᱫ ᱚᱱᱠᱟ ᱫᱟᱢᱟ ᱥᱮ ᱫᱚᱨᱟ ᱟᱞᱮ ᱫᱚ ᱚᱲᱟᱜ ᱨᱮᱜᱮᱞᱮ ᱵᱟᱜᱟᱱ ᱟᱠᱟᱫᱼᱛᱮ ᱪᱟᱥᱟ ᱢᱮᱱᱟᱜᱼᱛᱮ ᱚᱲᱟᱜ ᱨᱮᱱᱟᱜ ᱜᱮᱞᱮ ᱡᱚᱢᱟ ᱚᱱᱟᱛᱮ ᱵᱟᱞᱮ ᱪᱟᱞᱟᱜᱼᱟ ᱦᱟᱴ ᱫᱚ